ᱤᱧ ᱡᱤᱨᱟᱹᱣ ᱚᱠᱛᱚ ᱫᱚ ᱢᱳᱵᱟᱭᱤᱞ ᱨᱮ ᱥᱮᱨᱮᱧ ᱠᱩᱧ ᱟᱸᱡᱚᱢ ᱵᱟᱲᱟᱭᱟ ᱢᱚᱱᱮ ᱡᱤᱣᱤ ᱨᱮᱭᱟᱜ ᱫᱩᱠᱥᱩᱠ ᱟᱹᱰᱤ ᱞᱮᱠᱟᱱ ᱥᱟᱱᱟᱢ ᱢᱟᱧ ᱩᱭᱦᱟᱹᱨ ᱪᱤᱱᱛᱟᱹᱭᱟ ᱟᱨ ᱯᱷᱳᱱ ᱠᱚᱛᱮ ᱜᱟᱛᱮ ᱠᱚᱲᱟ ᱠᱚ ᱥᱟᱶ ᱜᱟᱯᱟᱞᱢᱟᱨᱟᱣ ᱞᱮᱱᱠᱷᱟᱱ ᱢᱚᱱᱮ ᱡᱤᱣᱤ ᱱᱟᱯᱟᱭ ᱵᱩᱡᱷᱟᱹᱜᱼᱟ ᱚᱱᱟ ᱠᱚᱛᱮ ᱜᱮ ᱡᱤᱨᱟᱹᱣ ᱚᱠᱛᱚ ᱫᱚ ᱯᱟᱨᱚᱢᱚᱜᱼᱟ